ᱦᱮᱸ ᱱᱚᱣᱟ ᱜᱮᱥ ᱥᱤᱞᱤᱱᱰᱟᱨ ᱵᱩᱠᱤᱝ ᱮᱡᱮᱱᱥᱤ ᱴᱷᱮᱱ ᱞᱟᱜᱟᱣ ᱟᱠᱟᱱᱟ ᱛᱚ ᱟᱪᱪᱷᱟ ᱛᱚ ᱦᱮᱸ ᱤᱧ ᱱᱤᱛᱚᱜ ᱫᱟᱬᱟᱱᱤᱧ ᱪᱟᱞᱟᱣ ᱞᱮᱱᱟ ᱛᱚ ᱚᱲᱟᱜ ᱦᱮᱡ ᱠᱟᱛᱮᱧ ᱧᱮᱞᱮᱜᱼᱟ ᱪᱮ ᱤᱧᱟᱹᱜ ᱜᱮᱥ ᱛᱤᱧ ᱪᱟᱵᱟ ᱟᱠᱟᱱᱟ ᱛᱚ ᱫᱟᱠᱟ ᱩᱛᱩ ᱤᱥᱤᱱ ᱨᱮ ᱱᱤᱛᱚᱜ ᱠᱚᱥᱴᱚᱜ ᱠᱟᱹᱱᱟᱧ ᱛᱚ ᱱᱤᱛᱚᱜ ᱜᱮᱥ ᱥᱤᱞᱤᱱᱰᱟᱨ ᱧᱟᱢ ᱫᱟᱲᱮᱜᱼᱟ ᱟᱪᱪᱷᱟ ᱟᱪᱪᱷᱟ ᱛᱚᱵᱮ ᱤᱧᱟᱹᱜ ᱵᱩᱠᱤᱝ ᱟᱭ ᱰᱤ ᱛᱤᱧ ᱤᱧᱟᱹᱜ ᱟᱭ ᱰᱤ ᱛᱤᱧ ᱚᱞ ᱯᱮ ᱤᱧᱟᱹᱜ ᱟᱭ ᱰᱤ ᱦᱩᱭᱩᱜ ᱠᱟᱱᱟ ᱰᱚᱵᱚᱞ ᱴᱩ ᱥᱤᱠᱥ ᱮᱭᱤᱴ ᱯᱷᱟᱭᱤᱵᱷ ᱥᱤᱠᱥ ᱦᱚᱸ ᱟᱨ ᱤᱧᱟᱹᱜ ᱮᱰᱨᱮᱥ ᱛᱤᱧ ᱦᱩᱭᱩᱜ ᱠᱟᱱᱟ ᱵᱳᱠᱟᱨᱳ ᱟᱛᱳ ᱧᱩᱛᱩᱢ ᱡᱟᱴᱟ ᱴᱚᱞᱟ ᱛᱚ ᱱᱚᱣᱟ ᱡᱟᱭᱜᱟ ᱨᱮᱜᱮ ᱦᱚᱸ ᱥᱤᱞᱤᱱᱰᱟᱨ ᱟᱹᱜᱩ ᱠᱟᱜ ᱯᱮ